ᱟᱢ ᱱᱚᱰᱮ ᱠᱷᱚᱱ ᱤᱧ ᱨᱚᱲ ᱮᱫᱟ ᱯᱷᱳᱴᱳ ᱫᱚᱠᱟᱱ ᱠᱟᱱ ᱜᱮᱭᱟᱢ ᱟᱢ ᱦᱮᱸ ᱦᱮᱸ ᱯᱷᱳᱴᱳ ᱠᱚᱜ ᱟᱹᱧ ᱵᱚᱞᱮ ᱟᱫᱚ ᱛᱤᱱᱟᱹᱜ ᱠᱟᱛᱮᱫ ᱮᱢ ᱦᱟᱛᱟᱣᱟ ᱯᱷᱳᱴᱳ ᱚᱱᱟ ᱪᱷᱚᱵᱤ ᱫᱚ ᱟᱨ ᱦᱮᱸ ᱟᱨ ᱨᱚᱝᱜᱤᱱᱟᱜ ᱫᱚ ᱛᱚᱵᱮ ᱛᱤᱱᱟᱹᱜ ᱫᱟᱢ ᱟᱨ ᱚᱱᱟ ᱵᱮ ᱨᱚᱝᱜᱤᱱᱟᱜ ᱛᱤᱱᱟᱹᱜ

ᱟᱫᱚ ᱚᱱᱟᱜᱮ ᱵᱚᱞᱮᱧ ᱯᱷᱳᱴᱳᱜ ᱪᱟᱞᱟᱜᱼᱟ ᱵᱟᱠᱷᱟᱱ ᱫᱚ ᱵᱚᱞᱮᱧ ᱯᱷᱳᱴᱳ ᱦᱤᱡᱩᱜᱼᱟ ᱟᱫᱚ ᱠᱚᱢ ᱥᱚᱢ ᱧᱚᱜ ᱛᱮᱫᱚ ᱵᱟᱢ ᱟᱲᱟᱜᱟ ᱦᱮᱸ ᱵᱟᱠᱷᱟᱱ ᱦᱮᱸ ᱟᱫᱚᱢ ᱠᱚᱢ ᱞᱮᱠᱷᱟᱱ ᱫᱚ ᱵᱚᱞᱮ ᱞᱮ ᱪᱟᱞᱟᱣ ᱠᱚᱜᱼᱟ ᱟᱫᱚ ᱠᱚᱢ ᱞᱮᱠᱷᱟᱱ ᱫᱚ ᱟᱲᱟᱜ ᱧᱚᱜ ᱠᱷᱟᱱ ᱫᱚ ᱵᱚᱞᱮ ᱟᱢ ᱴᱷᱮᱱ ᱜᱮ ᱦᱚᱲ ᱠᱚ ᱪᱟᱞᱟᱜᱼᱟ ᱰᱷᱮᱨ ᱦᱮᱸ ᱦᱮᱸ ᱟᱸᱡᱚᱢᱫᱟᱹᱧ ᱦᱮᱸ ᱡᱮᱢᱚᱱ ᱦᱚᱲ ᱦᱚᱸ ᱵᱟᱠᱚ ᱨᱚᱲ ᱵᱚᱞᱮ ᱵᱟᱝ ᱟᱫᱚ ᱥᱚᱵ ᱥᱚᱢᱚᱭ ᱜᱮ ᱛᱚᱵᱮᱢ ᱡᱷᱤᱡ ᱠᱟᱜ ᱠᱟᱱᱟ ᱦᱮᱸ ᱪᱟᱞᱟᱜ ᱟᱞᱮ ᱟᱹᱭᱩᱵ ᱵᱮᱲᱟ ᱞᱮᱠᱟ ᱦᱮᱸ ᱟᱫᱚ ᱟᱪᱪᱷᱟ ᱞᱮ ᱯᱷᱳᱴᱳ ᱞᱟᱜᱟᱜᱼᱟ ᱟᱫᱚ ᱟᱞᱮ ᱦᱚᱸ ᱟᱢ ᱢᱟ ᱢᱚᱡᱽ ᱜᱮᱢ ᱞᱟᱹᱭᱮᱫ ᱠᱟᱱ ᱟᱫᱚ ᱢᱚᱡᱽ ᱜᱮᱠᱷᱟᱱ ᱫᱚ ᱟᱵᱟᱨ ᱦᱚᱲ ᱚᱱᱠᱟ ᱜᱮᱞᱮ ᱢᱮᱛᱟ ᱠᱚᱣᱟ ᱱᱚᱰᱮ ᱟᱹᱰᱤ ᱢᱚᱡᱽ ᱠᱚ ᱯᱷᱳᱴᱳ ᱠᱟᱱᱟ ᱦᱮᱸ ᱦᱮᱸ ᱦᱮᱸ ᱦᱮᱸ ᱦᱮᱸ ᱟᱫᱚ ᱱᱤᱭᱟᱹ ᱠᱚᱨᱮ ᱢᱟᱠᱚ ᱱᱤᱭᱟᱹ ᱠᱚᱨᱮ ᱢᱟᱠᱚ ᱯᱷᱳᱴᱳᱭᱮᱫ ᱠᱚᱜᱮᱭᱟ ᱢᱚᱡᱽ ᱦᱚᱸ ᱵᱟᱝ ᱨᱟᱠᱟᱵ ᱠᱟᱱ ᱦᱮᱸ ᱦᱮᱸ ᱟᱫᱚ ᱵᱟᱠᱷᱟᱱ ᱞᱮ ᱞᱟᱹᱭᱟᱠᱚᱣᱟ ᱵᱚᱞᱮ ᱱᱚᱰᱮ ᱫᱚ ᱢᱚᱡᱽ ᱜᱮᱠᱚ ᱯᱷᱳᱴᱳ ᱠᱟᱱᱟ ᱫᱮᱞᱟᱵᱚᱱ ᱱᱚᱰᱮ ᱜᱮ ᱱᱚᱣᱟ ᱠᱚᱨᱮ ᱫᱚ ᱵᱟᱵᱚᱱ ᱯᱷᱳᱴᱳᱜᱼᱟ ᱚᱸᱰᱮ ᱟᱹᱰᱤ ᱢᱚᱡᱽ ᱮ ᱥᱟᱯᱷᱟᱭᱮᱫᱟ ᱢᱚᱡᱽ ᱜᱮ ᱨᱟᱠᱟᱵ ᱠᱟᱱᱟ ᱯᱷᱚᱴᱳ ᱦᱚᱸ ᱦᱮᱸ ᱵᱟᱦᱟ ᱠᱚ ᱚᱱᱟ ᱢᱚᱡᱽ ᱢᱚᱡᱽ ᱥᱤᱱ ᱵᱚᱞᱮᱢ ᱨᱟᱠᱟᱵ ᱦᱚᱪᱚᱭᱮᱫ ᱛᱟᱠᱚᱣᱟ ᱵᱟᱝ ᱦᱮᱸ ᱦᱮᱸ ᱡᱟᱦᱟᱸᱴᱟᱜ ᱜᱮ ᱟᱠᱚ ᱠᱚ ᱠᱩᱥᱤᱭᱟᱜᱼᱟ ᱚᱱᱟᱴᱟᱜ ᱜᱮ ᱵᱟᱝ ᱦᱮᱸ ᱦᱮᱸ ᱥᱮᱛᱟᱜ ᱵᱮᱲᱟ ᱞᱮᱠᱟᱞᱮ ᱪᱟᱞᱟᱜᱼᱟ ᱦᱮᱸ ᱦᱮᱸ